ᱤᱧ ᱤᱧᱟᱹᱜ ᱩᱯᱨᱩᱢ ᱞᱟᱹᱜᱤᱫ ᱛᱮ ᱤᱧ ᱤᱧ ᱦᱟᱴᱟᱜ ᱠᱷᱟᱧᱪᱤ ᱠᱚᱧ ᱟᱹᱠᱷᱨᱤᱧᱟ ᱡᱟᱦᱟᱸ ᱤᱧ ᱵᱮᱯᱟᱨ ᱠᱟᱹᱱᱟᱹᱧ ᱚᱱᱟ ᱟᱨ ᱠᱤᱪᱷᱩᱜᱟᱱ ᱠᱟᱹᱣᱰᱤᱧ ᱧᱟᱢᱟ ᱟᱨ ᱱᱚᱣᱟ ᱦᱟᱸᱜ ᱫᱚ ᱢᱤᱫᱴᱤᱡ ᱤᱧᱟᱹᱜ ᱦᱟᱸᱜ ᱟᱹᱠᱷᱨᱤᱧ ᱨᱮᱱᱟᱝ ᱥᱚᱠ ᱠᱟᱱᱟ ᱡᱟᱦᱟᱸ ᱞᱮᱠᱟ ᱤᱧ ᱦᱟᱴᱟᱜ ᱠᱷᱟᱧᱪᱤ ᱵᱮᱱᱟᱣ ᱠᱟᱛᱮᱱᱤᱧ ᱟᱹᱠᱷᱨᱤᱧᱟ ᱦᱟᱴ ᱥᱮ ᱡᱟᱦᱟᱸ ᱡᱟᱭᱜᱟ ᱨᱮᱜᱮ ᱟᱛᱳ ᱴᱚᱞᱟ ᱨᱮᱜᱮ ᱦᱮ ᱦᱮ ᱢᱟᱲᱟᱝ ᱫᱚ ᱜᱚᱨᱦᱟᱠᱚ ᱵᱟᱠᱚ ᱡᱚᱢᱟ ᱩᱱᱠᱩ ᱜᱚᱨᱦᱟᱠ ᱦᱟᱠ ᱜᱚᱨᱦᱟᱠ ᱵᱮᱱᱟᱣ ᱞᱟᱹᱜᱤᱫ ᱛᱮ ᱠᱚᱢ ᱫᱟᱢ ᱛᱮ ᱟᱹᱠᱷᱨᱤᱧ ᱦᱩᱭᱩᱜᱼᱟ ᱩᱱᱠᱩᱜᱮ ᱱᱚᱣᱟ ᱦᱟᱴᱟᱜ ᱠᱷᱟᱧᱪᱤ ᱫᱚ ᱟᱵᱚ ᱥᱚᱢᱟᱡᱽ ᱨᱮ ᱟᱹᱰᱤ ᱞᱟᱹᱠᱛᱤᱭᱟᱱ ᱡᱤᱱᱤᱥ ᱠᱟᱱᱟ ᱱᱚᱣᱟ ᱵᱟᱝᱠᱷᱟᱱ ᱟᱵᱚᱣᱟᱜ ᱠᱟᱹᱢᱤ ᱵᱟᱝ ᱛᱚᱨᱟᱜᱼᱟ ᱦᱟᱴᱟᱜ ᱵᱟᱝᱠᱷᱟᱱ ᱟᱵᱚ ᱦᱩᱲᱩ ᱠᱚ ᱟᱨᱡᱟᱣ ᱠᱟᱛᱮᱫ ᱪᱮᱫᱛᱮ ᱜᱩᱢ ᱠᱟᱛᱮᱫ ᱵᱚ ᱦᱚ ᱥᱟᱯᱷᱟ ᱠᱟᱛᱮᱫ ᱵᱚ ᱫᱚᱦᱚᱭᱟ ᱥᱮᱵᱚ ᱡᱚᱢᱟ ᱚᱱᱟ ᱠᱷᱟᱛᱤᱨ ᱤᱧ ᱫᱚ ᱦᱟᱴᱟᱜ ᱟᱨ ᱠᱷᱟᱧᱪᱤ ᱵᱮᱱᱟᱣ ᱠᱟᱛᱮᱱᱤᱧ ᱟᱹᱠᱷᱨᱤᱧᱟ ᱟᱨ ᱱᱚᱣᱟ ᱠᱚ ᱟᱹᱠᱷᱨᱤᱧ ᱠᱟᱛᱮᱫ ᱦᱮᱱ ᱠᱟᱹᱴᱤᱡ ᱠᱟᱹᱴᱤᱡ ᱛᱮ ᱜᱚᱨᱦᱟ ᱠᱚ ᱧᱟᱢ ᱠᱚᱣᱟᱹᱧ ᱡᱟᱦᱟᱸ ᱛᱤᱥ ᱱᱩᱠᱩ ᱠᱟᱹᱴᱤᱡ ᱠᱟᱹᱴᱤᱡ ᱱᱚᱣᱟ ᱤᱧᱟᱹᱜ ᱡᱤᱱᱤᱥ ᱠᱚᱢ ᱫᱟᱢᱛᱮ ᱦᱟᱛᱟᱣ ᱠᱟᱛᱮᱫ ᱠᱚ ᱠᱩᱥᱤᱭᱟᱜᱼᱟ ᱟᱨ ᱡᱟᱦᱟᱸ ᱚᱱᱟ ᱞᱟᱹᱠᱛᱤᱨᱮ ᱞᱟᱜᱟᱜᱼᱟ ᱮᱱᱠᱷᱟᱱ ᱱᱩᱠᱩ ᱟᱨ ᱦᱚᱸ ᱠᱩᱥᱤᱛᱮ ᱦᱮ ᱰᱷᱮᱨ ᱠᱚ ᱦᱟᱛᱟᱣᱟ ᱟᱨ ᱱᱚᱣᱟ ᱠᱚ ᱟᱹᱠᱷᱨᱤᱧ ᱠᱟᱛᱮᱫ ᱦᱮᱱ ᱤᱧ ᱤᱧ ᱠᱤᱪᱷᱩ ᱠᱟᱹᱣᱰᱤᱧ ᱤᱧ ᱤᱧ ᱟᱨᱡᱟᱣᱟ ᱡᱮᱢᱚᱱ ᱛᱮ ᱜᱷᱟᱨᱚᱸᱡᱽ ᱠᱚ ᱪᱟᱞᱟᱜᱼᱟ ᱟᱜ ᱟᱨ ᱟᱨ ᱱᱚᱣᱟᱨᱮ ᱮᱜ ᱦᱮ ᱟᱹᱰᱤ ᱫᱤᱱ ᱵᱷᱩᱨ ᱥᱚᱯᱷᱚᱞᱚᱛᱟ ᱵᱟᱝ ᱧᱟᱢᱚᱜᱼᱟ ᱩᱱ ᱵᱷᱳᱨ ᱤᱧ ᱱᱚᱣᱟ ᱟᱹᱠᱷᱨᱤᱧᱟᱛᱮᱫ ᱜᱤᱧ ᱛᱟᱦᱮᱱᱟ ᱟᱨ ᱱᱚᱣᱟ ᱟᱹᱠᱷᱨᱤᱧ ᱠᱟᱛᱮᱫ ᱤᱧ ᱢᱤᱴᱤᱡ ᱥᱟᱯᱷᱟ ᱦᱟᱞ ᱢᱟᱱᱣᱟ ᱵᱮᱱᱟᱜ ᱟᱹᱧ ᱟᱹᱧ ᱱᱚᱣᱟ ᱠᱚ ᱟᱹᱠᱷᱨᱤᱧ ᱫᱚ ᱟᱵᱚ ᱢᱟᱱᱣᱟ ᱦᱚᱯᱚᱱ ᱠᱚ ᱞᱟᱹᱜᱤᱫ ᱫᱚ ᱟᱹᱰᱤ ᱞᱟᱹᱠᱛᱤᱭᱟᱱ ᱡᱤᱱᱤᱥ ᱠᱟᱱᱟ ᱚᱱᱟ ᱠᱷᱟᱛᱤᱨ ᱱᱚᱣᱟ ᱦᱟᱴᱟᱜ ᱠᱷᱟᱧᱪᱤ ᱫᱚ ᱥᱟᱱᱟᱢ ᱡᱟᱠᱟᱛ ᱨᱮᱱ ᱦᱤᱱ ᱢᱟᱱᱣᱟ ᱠᱚ ᱦᱟᱛᱟᱣ ᱜᱮᱭᱟ ᱚᱱᱟ ᱠᱷᱟᱛᱤᱨ ᱤᱧ ᱫᱚ ᱱᱚᱣᱟ ᱦᱟᱴᱟᱜ ᱠᱷᱟᱧᱪᱤ ᱤᱫᱤ ᱠᱟᱛᱮᱫ ᱵᱮᱵᱽᱥᱟᱭᱟᱹᱧ ᱱᱚᱣᱟ ᱫᱚ ᱟᱵᱚ ᱢᱟᱱᱣᱟ ᱦᱚᱯᱚᱱ ᱵᱚᱱ ᱠᱚᱣᱟ ᱟᱹᱰᱤ ᱞᱟᱹᱠᱛᱤᱭᱟᱱ ᱟᱱ ᱡᱤᱱᱤᱥ ᱠᱟᱱᱟ